ᱦᱮᱸ ᱢᱮᱱᱫᱟᱹᱧ ᱟᱢ ᱫᱚ ᱯᱚᱥᱪᱷᱤᱢ ᱵᱚᱨᱫᱷᱚᱢᱟᱱ ᱨᱮᱱ ᱢᱤᱫ ᱢᱟᱺᱡᱷᱤ ᱦᱚᱲ ᱠᱟᱱᱟᱢ ᱚᱻ ᱟᱫᱚ ᱱᱚᱣᱟ ᱠᱚᱨᱮ ᱟᱢ ᱛᱚ ᱢᱟᱺᱡᱷᱤ ᱦᱚᱲ ᱟᱢ ᱫᱚ ᱢᱤᱫᱴᱮᱱ ᱡᱷᱩᱴ ᱡᱷᱟᱢᱮᱞᱟ ᱠᱚᱨᱮᱢ ᱵᱤᱪᱟᱹᱨ ᱟᱪᱟᱨ ᱜᱮᱭᱟ ᱛᱚ ᱟᱫᱚ ᱪᱮᱫᱞᱮᱠᱟ ᱚᱱᱟᱠᱚ ᱵᱤᱪᱟᱹᱨ ᱟᱪᱟᱨ ᱫᱚ ᱪᱮᱫᱞᱮᱠᱟ ᱪᱟᱞᱩᱜᱼᱟ ᱦᱮᱸ ᱚᱱᱟ ᱠᱚᱫᱚᱢ ᱵᱟᱲᱟᱭ ᱜᱮᱭᱟ ᱛᱚ ᱦᱩᱸ ᱦᱩᱸ ᱦᱩᱸ ᱦᱩᱸ ᱦᱩᱸ ᱦᱮᱸᱛᱚ ᱟᱫᱚ ᱦᱮᱸ ᱟᱫᱚ ᱦᱩᱸ ᱦᱮᱛᱚ ᱟᱢ ᱡᱩᱫᱤ ᱱᱚᱣᱟ ᱜᱟᱞᱢᱟᱨᱟᱣ ᱟᱢᱴᱷᱮᱱ ᱵᱤᱪᱟᱹᱨᱤᱭᱟᱹ ᱞᱮ ᱪᱟᱞᱟᱜᱼᱟ ᱟᱫᱚ ᱱᱚᱣᱟ ᱜᱟᱞᱢᱟᱨᱟᱣ ᱡᱩᱫᱤ ᱯᱮ ᱫᱟᱲᱮᱭᱟᱜᱼᱟ ᱟᱞᱮᱭᱟᱜ ᱦᱮᱸᱻ ᱟᱫᱚ ᱱᱚᱝᱠᱟ ᱦᱟᱥᱟ ᱡᱟᱭᱜᱟ ᱠᱚᱨᱮᱱᱟᱜ ᱜᱟᱞᱢᱟᱨᱟᱣ ᱡᱷᱩᱴ ᱡᱷᱟᱢᱮᱞᱟ ᱠᱚ ᱦᱩᱸ ᱦᱩᱸ ᱟᱫᱚ ᱚᱱᱟ ᱨᱮᱭᱟᱜ ᱜᱮ ᱜᱟᱞᱢᱟᱨᱟᱣ ᱞᱮ ᱦᱚᱦᱚᱣᱟᱯᱮᱭᱟ ᱡᱩᱫᱤ ᱵᱟᱝ ᱦᱩᱭᱩᱜᱼᱟ ᱩᱱᱫᱚ ᱯᱨᱚᱥᱟᱥᱚᱱ ᱥᱮᱫ ᱤᱫᱤ ᱦᱩᱭᱩᱜᱼᱟ ᱦᱩᱸ ᱦᱩᱸ ᱦᱮᱸ ᱟᱞᱮ ᱦᱚᱸ ᱚᱱᱟ ᱜᱮᱞᱮ ᱢᱮᱱ ᱮᱫᱟ ᱴᱷᱤᱠᱜᱮᱭᱟ ᱛᱚᱵᱮ